ᱟᱵᱚ ᱥᱟᱶᱛᱟ ᱨᱮ ᱦᱮᱲᱮᱢ ᱯᱤᱴᱷᱟᱹ ᱡᱟᱦᱟᱸ ᱠᱚ ᱢᱮᱛᱟᱜ ᱠᱟᱱᱟ ᱱᱚᱣᱟ ᱠᱚᱫᱚ ᱦᱩᱭᱩᱜ ᱠᱟᱱᱟ ᱜᱩᱲ ᱯᱤᱴᱷᱟᱹ ᱤᱥᱠᱮᱵᱟᱫ ᱛᱟᱞᱮ ᱯᱤᱴᱷᱟᱹ ᱠᱚ ᱰᱩᱢᱵᱩᱜ ᱯᱤᱴᱷᱟᱹ ᱟᱨᱚ ᱡᱷᱤᱞᱯᱤ ᱠᱚ ᱟᱨ ᱦᱩᱭᱱᱟ ᱠᱷᱟᱯᱨᱟ ᱯᱤᱴᱷᱟᱹ ᱟᱨᱚ ᱱᱚᱱᱠᱟᱜᱮ ᱵᱟᱹᱞᱩ ᱥᱟᱭ ᱠᱚ ᱠᱟᱞᱟ ᱡᱟᱢᱚᱱ ᱠᱚ ᱨᱚᱥᱜᱩᱞᱞᱟᱹ ᱠᱚ ᱟᱨ ᱡᱷᱤᱞᱯᱤ ᱠᱚ ᱦᱩᱭᱮᱱᱟ ᱜᱩᱞᱜᱩᱞᱟᱹ ᱠᱚ ᱦᱩᱭᱮᱱᱟ